ᱦᱮᱸ ᱤᱧᱟᱜ ᱞᱟᱭᱤᱯᱷᱨᱮ ᱚᱱᱠᱟᱜᱤ ᱟᱭᱢᱟ ᱢᱟᱱᱮ ᱥᱚᱢᱚᱥᱟ ᱦᱮᱡ ᱞᱮᱱᱟ ᱚᱱᱟ ᱥᱚᱢᱚᱥᱟ ᱢᱚᱫᱷᱮ ᱫᱚ ᱦᱩᱭᱩᱜ ᱠᱟᱱᱟ ᱡᱮᱥᱮᱠᱤ ᱵᱚᱞ ᱜᱟᱛᱤᱜ ᱨᱮᱱᱟᱜ ᱜᱤ ᱟᱹᱰᱤ ᱢᱟᱱᱮ ᱟᱜᱨᱦᱚ ᱛᱟᱦᱮᱸᱠᱟᱱ ᱛᱤᱧᱟᱹ ᱡᱮ ᱵᱚᱞᱤᱧ ᱜᱟᱛᱤᱜ ᱜᱮᱭᱟ ᱵᱩᱴ ᱟᱞᱮ ᱟᱛᱩᱨᱮ ᱠᱚᱱᱚ ᱰᱟᱸᱜᱟ ᱨᱮᱱᱟᱜ ᱠᱚᱱᱚ ᱥᱩᱵᱤᱫᱟ ᱵᱟᱹᱱᱩᱜ ᱟᱠᱟᱫᱟ ᱚᱱᱟ ᱠᱷᱟᱹᱛᱤᱨ ᱤᱧ ᱵᱚᱞᱯᱩᱨ ᱯᱨᱟᱭ ᱢᱤᱱᱤᱢᱟᱢ ᱥᱟᱛ ᱠᱤᱞᱚᱢᱤᱴᱟᱨ ᱞᱮᱠᱟ ᱥᱟᱺᱜᱤᱧᱟ ᱮᱵᱟᱨ ᱤᱧᱟᱜ ᱢᱚᱱᱮᱨᱮ ᱤᱪᱷᱟ ᱢᱮᱱᱟᱜ ᱛᱤᱧᱟᱹ ᱡᱮ ᱵᱚᱞᱤᱧ ᱜᱟᱛᱤᱜᱼᱟ ᱢᱟᱨᱟᱝ ᱪᱮᱞᱮᱧ ᱫᱚ ᱦᱩᱭᱩᱜ ᱠᱟᱱᱟ ᱚᱱᱟᱜᱤ ᱟᱞᱮ ᱟᱛᱩᱨᱮ ᱰᱟᱸᱜᱟᱜᱤ ᱵᱟᱹᱱᱩᱜ ᱟᱠᱟᱫᱟ ᱤᱧ ᱮᱵᱷᱨᱤᱰᱮᱧ ᱪᱟᱞᱟᱜ ᱠᱟᱱᱛᱟᱦᱮᱱᱟ ᱵᱚᱞ ᱜᱟᱛᱤᱜᱵᱚᱞᱯᱩᱨ ᱛᱮ ᱟᱨ ᱢᱤᱫᱴᱮᱡ ᱦᱩᱭᱩᱜ ᱠᱟᱱᱟ ᱡᱮ ᱡᱮᱥᱮᱠᱮ ᱟᱡᱠᱟᱞ ᱫᱚ ᱵᱩᱴ ᱪᱷᱟᱲᱟ ᱠᱚᱱᱚ ᱠᱷᱟᱹᱞᱤ ᱯᱟᱭᱮ ᱮᱞᱟᱣᱜᱤ ᱵᱟᱹᱱᱩᱜ ᱟᱠᱟᱫᱟ ᱟᱨ ᱚᱱᱟᱜᱤ ᱟᱨᱛᱷᱤᱠ ᱚᱵᱚᱥᱛᱟ ᱜᱤ ᱵᱟᱝ ᱴᱷᱤᱠ ᱠᱷᱟᱹᱛᱤᱨ ᱚᱱᱟᱜᱤ ᱦᱟᱹᱱᱤ ᱱᱟᱹᱭᱴᱷᱮᱡ ᱫᱷᱟᱨ ᱫᱮᱱᱟ ᱠᱟᱛᱮᱜ ᱤᱧ ᱵᱩᱴᱠᱩᱧ ᱦᱟᱛᱟᱣᱮᱫ ᱠᱟᱱᱛᱟᱦᱮᱸᱜᱼᱟ ᱤᱧ ᱠᱷᱮᱞᱮᱫ ᱠᱟᱱᱛᱟᱦᱮᱱᱟ